ᱪᱟᱥ ᱨᱮᱫᱚ ᱟᱭᱢᱟ ᱡᱚᱱᱛᱨᱚ ᱞᱟᱜᱟᱣᱼᱟ ᱡᱚᱛᱚ ᱠᱷᱚᱱ ᱢᱟᱲᱟᱝ ᱫᱟᱜ ᱞᱮᱠᱷᱟᱱ ᱥᱤᱭᱳᱜ ᱦᱩᱭᱩᱜᱼᱟ ᱥᱤᱭᱳᱜ ᱞᱟᱹᱜᱤᱫ ᱱᱟᱦᱮᱞ ᱫᱚᱨᱠᱟᱨᱚᱜᱼᱟ ᱱᱟᱦᱮᱞ ᱞᱟᱹᱜᱤᱫ ᱫᱚ ᱫᱟᱨᱮ ᱫᱚᱨᱠᱟᱨᱚᱜᱼᱟ ᱫᱟᱨᱮ ᱠᱚ ᱢᱟᱜᱟ ᱞᱟᱜᱽ ᱟᱠᱚ ᱱᱟᱦᱮᱞ ᱚᱸᱰᱮ ᱠᱷᱚᱱ ᱠᱚ ᱞᱟᱜ ᱚᱰᱳᱠᱟ ᱤᱱᱟᱹ ᱯᱚᱨᱮ ᱚᱸᱰᱮ ᱠᱟᱬᱵᱟ ᱠᱚ ᱞᱟᱜᱟᱣᱟ ᱤᱥᱤ ᱠᱚ ᱞᱟᱜᱟᱣᱟ ᱟᱨᱟᱲ ᱠᱚ ᱞᱟᱜᱟᱣᱟ ᱟᱨ ᱢᱤᱫᱴᱟᱱ ᱢᱮᱲᱦᱮᱫᱽ ᱨᱮᱭᱟᱜ ᱯᱷᱟᱞ ᱠᱚ ᱞᱟᱜᱟᱣᱟ ᱤᱱᱟᱹ ᱯᱚᱨᱮ ᱜᱮ ᱯᱩᱨᱟᱹᱯᱩᱨᱤ ᱱᱟᱦᱮᱞ ᱫᱚ ᱵᱮᱱᱟᱜᱼᱟ ᱢᱮᱱᱠᱷᱟᱱ ᱱᱟᱦᱟᱜ ᱡᱩᱜᱽ ᱨᱮᱫᱚ ᱱᱟᱦᱮᱞ ᱫᱚ ᱠᱚᱢ ᱠᱚ ᱵᱮᱵᱷᱟᱨᱮᱫᱼᱟ ᱟᱨ ᱴᱨᱮᱠᱴᱟᱨ ᱡᱟᱹᱥᱛᱤ ᱠᱟᱛᱮᱫ ᱠᱚ ᱵᱮᱵᱷᱟᱨᱮᱫᱼᱟ ᱪᱤᱠᱟᱹᱛᱮ ᱱᱟᱦᱮᱞ ᱛᱮᱫᱚ ᱰᱟᱝᱨᱟ ᱟᱨ ᱦᱚᱲ ᱦᱚᱸ ᱞᱟᱹᱠᱛᱤ ᱦᱩᱭᱩᱜᱼᱟ ᱟᱨ ᱴᱨᱮᱠᱴᱟᱨ ᱨᱮᱫᱚ ᱵᱟᱝᱼᱟ ᱯᱩᱭᱥᱟᱹ ᱮᱢ ᱞᱮᱠᱷᱟᱱ ᱜᱮ ᱴᱨᱮᱠᱴᱟᱨ ᱛᱮ ᱥᱤᱭᱳᱜᱚᱜᱼᱟ ᱟᱨ ᱞᱚᱜᱚᱱ ᱦᱚᱸ ᱞᱚᱜᱚᱱᱚᱜᱼᱟ ᱡᱚᱛᱚ ᱠᱷᱚᱱ ᱢᱟᱲᱟᱝᱛᱮ ᱫᱟᱜ ᱞᱮᱠᱷᱟᱱ ᱵᱚ ᱯᱟᱲᱟᱜᱟ ᱟᱨ ᱤᱱᱟᱹ ᱯᱚᱨᱮ ᱛᱚᱲᱟᱭᱟᱵᱚ ᱛᱚᱲᱟ ᱠᱟᱛᱮᱫ ᱟᱨᱦᱚᱸ ᱱᱟᱦᱮᱞ ᱛᱮᱵᱚ ᱥᱤᱭᱟ ᱟᱨ ᱤᱱᱟᱹ ᱯᱚᱨᱮ ᱟᱨ ᱫᱟᱜ ᱞᱮᱠᱷᱟᱱ ᱠᱷᱚᱫ ᱵᱚ ᱮᱢᱟ ᱟᱨ ᱵᱚ ᱥᱤᱭᱟ ᱥᱤᱭ ᱠᱟᱛᱮᱫ ᱟᱨ ᱦᱚᱸ ᱠᱷᱚᱛ ᱵᱚᱱ ᱮᱢᱟ ᱟᱨ ᱦᱩᱲᱩ ᱵᱚ ᱨᱚᱦᱚᱭᱟ ᱦᱩᱲᱩ ᱨᱚᱦᱚᱭ ᱠᱟᱛᱮᱱ ᱦᱚᱸ ᱩᱰᱷᱟᱹᱣ ᱞᱮᱱᱠᱷᱟᱱ ᱠᱷᱚᱛ ᱵᱚ ᱮᱢᱟᱜᱼᱟ ᱠᱷᱚᱛ ᱮᱢ ᱠᱟᱛᱮᱫ ᱟᱨᱦᱚᱸ ᱠᱤᱪᱷᱩ ᱫᱤᱱ ᱦᱟᱨᱟ ᱞᱮᱱᱠᱷᱟᱱ ᱜᱷᱟᱸᱥᱚᱜᱼᱟ ᱜᱷᱟᱸᱥ ᱵᱚ ᱚᱪᱚᱜᱟ ᱤᱱᱟᱹ ᱯᱚᱨᱮ ᱟᱨ ᱦᱚᱸ ᱥᱟᱦᱟᱨ ᱥᱮ ᱠᱷᱚᱛ ᱵᱚ ᱮᱢᱟᱜᱼᱟ ᱫᱟᱜ ᱡᱟᱦᱟᱸ ᱞᱮᱠᱟ ᱛᱟᱦᱮᱱᱟ ᱚᱱᱠᱟ ᱜᱮ ᱠᱟᱹᱢᱤ ᱦᱚᱸ ᱪᱟᱞᱟᱜᱼᱟ ᱪᱟᱥ ᱨᱮ ᱫᱟᱜ ᱨᱮᱭᱟᱜ ᱦᱚᱸ ᱟᱭᱢᱟ ᱞᱟᱹᱠᱛᱤ ᱦᱳᱭᱳᱜᱼᱟ ᱚᱱᱠᱟ ᱠᱟᱛᱮᱫ ᱟᱵᱚᱣᱟᱜ ᱪᱟᱥ ᱨᱮ ᱥᱮ ᱪᱟᱥ ᱞᱟᱹᱜᱤᱫ ᱫᱚ ᱫᱟᱜ ᱱᱟᱦᱮᱞ ᱟᱨ ᱠᱷᱚᱛ ᱫᱚ ᱟᱹᱰᱤ ᱜᱮ ᱞᱟᱹᱠᱛᱤᱭᱟᱱᱟᱜ ᱡᱚᱱᱛᱨᱚ ᱠᱚ ᱠᱟᱱᱟ ᱚᱱᱟ ᱵᱟᱝ ᱠᱷᱟᱱ ᱪᱟᱥ ᱵᱮᱥᱛᱮ ᱵᱟᱝ ᱦᱩᱭᱩᱜᱼᱟ